ᱟᱞᱮ ᱴᱚᱴᱷᱟᱨᱮ ᱠᱚᱲᱟ ᱠᱚ ᱢᱤᱞᱟᱹᱣ ᱠᱟᱛᱮᱫ ᱯᱮ ᱪᱟᱸᱫᱚ ᱯᱩᱱ ᱪᱟᱸᱫᱚ ᱢᱚᱬᱮ ᱪᱟᱸᱫᱚ ᱫᱷᱚᱨᱮ ᱞᱮ ᱫᱟᱹᱲ ᱫᱚᱱᱟ ᱤᱥᱠᱮᱵᱟᱫᱽ ᱜᱮ ᱟᱞᱮ ᱫᱚ ᱵᱚᱞ ᱜᱟᱛᱤᱜ ᱦᱮᱯᱨᱟᱣ ᱥᱮ ᱠᱷᱮᱞᱳᱰ ᱦᱮᱯᱮᱨᱟᱣ ᱠᱚ ᱦᱩᱭ ᱦᱚᱪᱚᱭᱟ ᱚᱱᱟ ᱠᱚᱨᱮᱜ ᱟᱞᱮ ᱦᱚᱸ ᱵᱷᱟᱜᱽ ᱞᱮ ᱦᱟᱛᱟᱣᱟ ᱥᱮ ᱵᱷᱟᱜᱽ ᱦᱟᱛᱟᱣ ᱠᱟᱛᱮᱫ ᱟᱞᱮ ᱦᱚᱸᱞᱮ ᱠᱷᱮᱞᱳᱰ ᱦᱮᱯᱟᱨᱟᱣ ᱟᱜᱼᱟ ᱦᱮᱯᱟᱨᱟᱣ ᱠᱟᱛᱮᱫ ᱚᱱᱟ ᱫᱚ ᱚᱠᱚᱭ ᱫᱚ ᱨᱟᱠᱟᱵᱟᱭ ᱥᱤᱨᱳᱯᱟ ᱧᱟᱢ ᱞᱟᱹᱜᱤᱫ ᱛᱮ ᱩᱱᱠᱩ ᱫᱚ ᱟᱨᱦᱚᱸ ᱟᱹᱰᱤ ᱠᱩᱨᱩᱢᱩᱴᱩ ᱛᱮ ᱚᱱᱟᱠᱚ ᱠᱩᱨᱩᱢᱩᱴᱩᱭᱟ ᱥᱮ ᱟᱞᱮ ᱦᱚᱸ ᱡᱮᱞᱮᱠᱟ ᱚᱱᱠᱟ ᱜᱮ ᱟᱞᱮ ᱦᱚᱸ ᱩᱱᱠᱩ ᱞᱮᱠᱟ ᱜᱮᱞᱮ ᱠᱩᱨᱩᱢᱩᱴᱩ ᱤᱫᱤᱭᱟ ᱡᱮᱢᱚᱱ ᱟᱞᱮ ᱦᱚᱸ ᱥᱤᱨᱳᱯᱷᱟ ᱧᱟᱢ ᱞᱟᱹᱜᱤᱫ ᱞᱮ ᱠᱩᱨᱩᱢᱩᱴᱩ ᱤᱫᱤᱭᱟ ᱪᱮᱫᱟᱜ ᱮᱱᱛᱮᱫ ᱡᱚᱛᱚ ᱫᱚᱞᱵᱚᱞ ᱱᱤᱭᱟᱹ ᱛᱮᱜᱮ ᱱᱚᱣᱟ ᱠᱚ ᱡᱤᱱᱤᱥ ᱫᱚ ᱦᱩᱭᱩᱜᱼᱟ ᱥᱮ ᱦᱩᱭ ᱫᱟᱲᱮᱭᱟᱜᱼᱟ ᱚᱱᱟ ᱤᱭᱟᱹᱛᱮ ᱟᱞᱮ ᱦᱚᱸ ᱱᱚᱣᱟ ᱠᱚ ᱠᱷᱮᱞᱳᱰ ᱦᱮᱯᱨᱟᱣ ᱨᱮᱫᱚ ᱟᱹᱰᱤ ᱠᱟᱡᱟᱠ ᱞᱮ ᱠᱩᱥᱤᱭᱟᱜᱼᱟ